ᱦᱮᱞᱳ ᱟᱢ ᱰᱟᱠᱛᱟᱨᱮᱢ ᱞᱟᱹᱭᱮᱫᱟ ᱟᱪᱪᱷᱟ ᱤᱧ ᱯᱚᱥᱪᱷᱤᱢ ᱵᱚᱨᱫᱷᱚᱢᱟᱱ ᱡᱮᱞᱟ ᱨᱮᱱ ᱥᱟᱶᱛᱟ ᱥᱩᱥᱟᱹᱨᱤᱭᱟᱹᱧ ᱞᱟᱹᱭᱮᱫᱟ ᱠᱟᱹᱴᱤᱡ ᱤᱧ ᱵᱟᱲᱟᱭ ᱥᱟᱱᱟᱧ ᱠᱟᱱᱟ ᱵᱟᱦᱟ ᱵᱚᱸᱜᱟ ᱨᱮ ᱪᱮᱫ ᱠᱚ ᱡᱚᱢᱟᱜ ᱠᱚᱯᱮ ᱛᱮᱭᱟᱨ ᱜᱮᱛᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱟᱪᱪᱷᱟ ᱟᱪᱪᱷᱟ

ᱟᱪᱪᱷᱟ ᱟᱪᱪᱷᱟ ᱵᱮᱥᱞᱮᱠᱟᱛᱮ ᱴᱷᱤᱠᱜᱮᱭᱟ ᱛᱟᱦᱚᱞᱮ ᱤᱱᱠᱟᱹ ᱱᱤᱭᱟᱹ ᱴᱩᱠᱩ ᱜᱮ ᱵᱟᱲᱟ ᱥᱟᱱᱟ ᱛᱟᱦᱮᱸᱠᱟᱱ ᱛᱤᱧᱟᱹ ᱟᱪᱪᱷᱟ ᱟᱹᱰᱤ ᱟᱹᱰᱤ ᱥᱟᱨᱦᱟᱣ ᱢᱟ ᱮᱱᱠᱷᱟᱱ ᱫᱚᱦᱚᱭᱫᱟᱹᱧ